ᱥᱮᱨᱮᱧ ᱚᱠᱛᱚ ᱫᱚ ᱛᱷᱤᱨᱛᱮᱫᱚ ᱵᱟᱢ ᱥᱮᱨᱮᱧ ᱫᱟᱲᱮᱭᱟᱜᱼᱟ ᱚᱱᱟ ᱪᱤᱠᱟᱹ ᱢᱮᱸᱫᱦᱟ ᱨᱮᱱᱟᱜ ᱮᱠᱥᱮᱱ ᱦᱩᱭᱩᱜ ᱡᱟᱹᱨᱩᱲᱤ ᱜᱮᱭᱟ ᱟᱨ ᱥᱮᱨᱮᱧ ᱚᱠᱛᱚᱫᱚ ᱦᱚᱲᱢᱚ ᱦᱤᱞᱟᱹᱣᱦᱚᱸ ᱵᱚᱦᱩᱛ ᱡᱟᱹᱨᱩᱲᱤ ᱠᱟᱱᱟ ᱪᱮᱫᱟᱜ ᱥᱮ ᱦᱚᱲᱢᱚ ᱡᱚᱵᱽᱛᱚᱠ ᱵᱟᱢ ᱦᱤᱞᱟᱹᱣᱟ ᱚᱱᱟ ᱛᱟᱲ ᱵᱟᱢ ᱧᱟᱢᱟ ᱥᱩᱨ ᱵᱟᱢ ᱧᱟᱢᱟ ᱮᱱᱠᱷᱟᱱ ᱥᱮᱨᱮᱧᱦᱚᱸ ᱵᱷᱟᱜᱮ ᱫᱚ ᱵᱟᱢ ᱫᱟᱲᱮᱭᱟᱜᱼᱟ ᱮᱱᱠᱷᱟᱱ ᱰᱟᱸᱰᱟᱠᱚ ᱦᱤᱞᱟᱹᱣ ᱦᱩᱭᱩᱜᱼᱟ ᱦᱚᱲᱢᱚᱦᱚᱸ ᱦᱤᱞᱟᱹᱣ ᱦᱩᱭᱩᱜ ᱜᱮᱭᱟ ᱟᱨ ᱢᱮᱸᱫ ᱠᱩᱴᱤᱠᱚ ᱥᱟᱱᱟᱢ ᱦᱤᱞᱟᱹᱣ ᱦᱩᱭᱩᱜᱼᱟ ᱢᱮᱸᱫᱠᱚᱦᱚᱸ ᱦᱤᱞᱟᱹᱣ ᱦᱩᱭᱩᱜ ᱜᱮᱭᱟ ᱞᱩᱦᱩᱠᱼᱞᱩᱦᱩᱠᱛᱮ ᱥᱮᱨᱮᱧ ᱦᱩᱭᱩᱜᱼᱟ ᱛᱤᱸᱜᱩᱛᱷᱤᱨ ᱠᱟᱛᱮᱫ ᱫᱚ ᱥᱮᱨᱮᱧ ᱫᱚ ᱵᱟᱭ ᱢᱚᱡᱟᱜᱼᱟ ᱚᱱᱟ ᱪᱤᱠᱟᱹ ᱯᱷᱩᱞ ᱮᱠᱥᱮᱱ ᱯᱩᱨᱟᱹ ᱢᱮᱸᱫᱟᱦᱟᱠᱚ ᱦᱤᱞᱟᱹᱣ ᱟᱛᱮᱱ ᱡᱟᱦᱟᱸᱞᱮᱠᱟ ᱥᱮᱨᱮᱧ ᱛᱟᱦᱮᱱᱟ ᱚᱱᱟ ᱦᱤᱥᱟᱹᱵᱽ ᱦᱤᱞᱟᱹᱜ ᱦᱩᱭᱩᱜᱼᱟ ᱛᱚᱵᱮ ᱚᱱᱟᱫᱚ ᱥᱮᱨᱮᱧ ᱫᱚ ᱵᱷᱟᱹᱜᱤᱢ ᱜᱟᱱᱟ